ᱟᱪᱪᱷᱟ ᱤᱧ ᱰᱨᱤᱞ ᱢᱮᱥᱤᱱ ᱤᱧ ᱦᱟᱛᱟᱣ ᱟᱠᱟᱫᱟ ᱛᱳ ᱚᱱᱟ ᱠᱷᱚᱱ ᱟᱹᱰᱤ ᱥᱩᱵᱤᱫᱷᱟᱧ ᱧᱟᱢ ᱮᱫᱟ ᱟᱨᱠᱤ ᱱᱚᱶᱟ ᱠᱟᱹᱢᱤ ᱠᱚᱨᱮ ᱦᱚᱸ ᱥᱩᱵᱤᱫᱷᱟ ᱟᱨ ᱥᱟᱱᱟᱢ ᱥᱮᱫᱜᱮ ᱥᱩᱵᱤᱫᱷᱟ ᱟᱨᱠᱤ ᱟᱫᱚ ᱚᱱᱟᱠᱚ ᱞᱟᱹᱜᱤᱫ ᱛᱮ ᱤᱧ ᱦᱚᱸ ᱛᱷᱚᱲᱟᱧ ᱜᱚᱲᱚᱧ ᱠᱷᱚᱡᱚᱜ ᱠᱟᱱᱟ ᱟᱨᱠᱤ ᱡᱟᱛᱮ ᱠᱚᱨᱮ ᱱᱚᱝᱠᱟᱱᱟᱜ ᱢᱮᱥᱤᱱ ᱟᱨᱚ ᱟᱨᱚ ᱱᱚᱝᱠᱟᱱᱟᱜ ᱡᱚᱫᱤ ᱵᱚᱱ ᱧᱟᱢ ᱞᱮᱠᱷᱟᱱ ᱥᱮ ᱜᱚᱲᱚᱥᱚᱯᱚᱦᱚᱫ ᱵᱚᱱ ᱧᱟᱢ ᱞᱮᱠᱷᱟᱱ ᱡᱟᱛᱮ ᱟᱵᱚᱣᱟᱜ ᱟᱹᱰᱤ ᱟᱸᱴ ᱟᱞᱮᱭᱟᱜ ᱟᱹᱰᱤ ᱟᱸᱴ ᱥᱩᱵᱤᱫᱷᱟ ᱦᱳᱭᱠᱚᱜᱼᱟ ᱤᱧᱟᱹᱜ ᱢᱚᱛᱚ ᱫᱚ ᱵᱟᱝ ᱥᱟᱱᱟᱢ ᱦᱚᱲᱟᱜ ᱜᱮ ᱟᱨᱠᱤ ᱠᱟᱨᱚᱱ ᱠᱟᱹᱢᱤ ᱠᱚ ᱞᱟᱹᱜᱤᱫ ᱛᱮ ᱟᱹᱰᱤ ᱚᱥᱩᱵᱤᱫᱷᱟ ᱦᱩᱭᱩᱜ ᱠᱟᱱᱟ ᱛᱮᱦᱮᱧᱟᱜ ᱵᱤᱜᱽᱜᱟᱱᱤᱠ ᱯᱚᱫᱽᱫᱷᱚᱛᱤ ᱠᱟᱹᱢᱤ ᱨᱮᱭᱟᱜ ᱢᱮᱥᱤᱱ ᱩᱰᱩᱠ ᱠᱟᱱᱟ ᱚᱱᱟᱠᱚ ᱡᱚᱫᱤ ᱜᱚᱲᱚ ᱥᱚᱯᱚᱦᱚᱫ ᱛᱷᱚᱲᱟᱜᱟᱱ ᱧᱟᱢ ᱞᱮᱱᱠᱷᱟᱱ ᱟᱹᱰᱤ ᱵᱷᱟᱹᱜᱮ ᱠᱚᱜᱼᱟ ᱟᱨᱠᱤ ᱚᱱᱟᱜᱤᱧ ᱢᱮᱱᱮᱫ ᱛᱟᱦᱮᱱᱟ